ᱯᱳᱭᱞᱳ ᱯᱟᱭᱨᱟᱜ ᱥᱮᱬᱟ ᱥᱚᱢᱚᱭ ᱫᱚ ᱠᱚᱢ ᱫᱟᱜ ᱨᱮᱜᱮ ᱥᱮᱬᱟ ᱵᱷᱟᱹᱜᱤᱭᱟ ᱡᱮᱢᱚᱱ ᱠᱤ ᱜᱟᱹᱰᱭᱟᱹ ᱯᱩᱠᱷᱨᱤ ᱚᱱᱟ ᱠᱚᱨᱮᱜᱮ ᱥᱮᱬᱟ ᱵᱷᱟᱹᱜᱤᱭᱟ ᱟᱨ ᱠᱚᱢ ᱫᱟᱜ ᱨᱮ ᱟᱨ ᱵᱮᱥᱤ ᱥᱮ ᱫᱟᱜ ᱨᱮᱫᱚ ᱯᱟᱭᱨᱟᱜ ᱵᱟᱝ ᱜᱟᱱᱚᱜᱼᱟ ᱯᱟᱭᱨᱟ ᱥᱮᱬᱟ ᱠᱟᱛᱮᱫ ᱫᱚ ᱵᱟᱸᱫᱷ ᱠᱚᱨᱮ ᱥᱮ ᱜᱟᱰᱟ ᱠᱚᱨᱮ ᱯᱟᱭᱨᱟᱜ ᱜᱟᱱᱚᱜᱼᱟ ᱟᱨ ᱯᱟᱭᱨᱟ ᱥᱮᱬᱟ ᱥᱚᱢᱚᱭ ᱫᱚ ᱡᱟᱦᱟᱸ ᱛᱤᱱᱟᱹᱜ ᱠᱚᱢ ᱞᱩᱜᱽᱲᱤᱪ ᱦᱚᱲᱢᱚ ᱨᱮᱵᱚᱱ ᱫᱚᱦᱚᱭᱟ ᱩᱱᱟᱹᱜ ᱜᱮ ᱵᱷᱟᱹᱜᱤᱭᱟ ᱠᱟᱨᱚᱱ ᱵᱮᱥᱤ ᱞᱩᱜᱽᱲᱤ ᱦᱚᱨᱚᱜ ᱠᱟᱛᱮ ᱥᱮ ᱡᱷᱟᱹᱞ ᱡᱷᱟᱹᱞ ᱡᱷᱟᱹᱞ ᱡᱟᱢᱟ ᱦᱚᱨᱚᱜ ᱠᱟᱛᱮ ᱫᱚ ᱵᱟᱵᱚᱱ ᱯᱟᱭᱨᱟᱜ ᱵᱟᱵᱚᱱ ᱥᱮᱬᱟ ᱫᱟᱲᱮᱭᱟᱜᱼᱟ ᱟᱨ ᱡᱩᱛᱟᱹ ᱠᱚ ᱦᱚᱨᱚᱜ ᱠᱟᱛᱮᱫ ᱦᱚᱸ ᱯᱟᱭᱨᱟ ᱫᱚ ᱵᱟᱵᱚᱱ ᱥᱮᱬᱟ ᱫᱟᱲᱮᱭᱟᱜᱼᱟ ᱟᱨ ᱢᱚᱱᱮ ᱠᱷᱚᱱᱟᱜ ᱵᱚᱛᱚᱨ ᱫᱚ ᱪᱟᱵᱟᱜᱮ ᱦᱩᱭᱩᱜᱼᱟ ᱠᱟᱨᱚᱱ ᱵᱚᱛᱚᱨ ᱡᱩᱫᱤ ᱫᱟᱜ ᱡᱩᱫᱤ ᱵᱚᱱ ᱵᱚᱛᱚᱨᱟᱜᱼᱟ ᱛᱟᱦᱚᱞᱮ ᱫᱟᱜ ᱨᱮᱫᱚ ᱪᱤᱠᱟᱹ ᱛᱮᱵᱚᱱ ᱯᱟᱭᱨᱟᱜᱼᱟ ᱛᱟᱦᱚᱞᱮ ᱵᱚᱛᱚᱨ ᱫᱚ ᱡᱟᱦᱟᱸ ᱠᱟᱛᱮᱜᱮ ᱪᱟᱵᱟᱜᱮ ᱦᱩᱭᱩᱜᱼᱟ ᱠᱟᱨᱚᱱ ᱵᱚᱛᱚᱨ ᱪᱟᱵᱟ ᱞᱮᱱᱠᱷᱟᱱᱜᱮ ᱯᱟᱭᱨᱟ ᱫᱚ ᱟᱹᱰᱤ ᱥᱚᱦᱚᱡ ᱛᱮᱵᱚᱱ ᱥᱮᱬᱟᱭᱟ ᱟᱹᱰᱤ ᱞᱚᱜᱚᱱ ᱵᱚᱱ ᱥᱮᱬᱟᱭᱟ